ᱱᱤᱦᱟᱹᱛᱤ ᱱᱚᱣᱟ ᱛᱟᱹᱠᱱᱤᱠ ᱦᱤᱥᱟᱹᱵᱽᱛᱮ ᱟᱵᱚ ᱡᱟᱦᱟᱸᱞᱮᱠᱟ ᱡᱮᱢᱚᱱ ᱮᱢᱚᱜ ᱨᱮᱭᱟᱜ ᱩᱯᱟᱹᱭᱦᱚᱸᱭ ᱮᱢᱚᱜ ᱠᱟᱱ ᱜᱮᱭᱟ ᱛᱟᱹᱠᱱᱤᱠ ᱟᱫᱷᱟᱨᱛᱮᱜᱮ ᱡᱮᱛᱮᱠᱷᱚᱱ ᱡᱟᱦᱟᱸᱞᱮᱠᱟ ᱩᱰᱟᱹᱜ ᱜᱟᱹᱰᱤ ᱪᱟᱞᱟᱜ ᱠᱟᱱᱟ ᱪᱮᱛᱟᱱᱛᱮ ᱛᱟᱹᱠᱱᱤᱠ ᱟᱫᱷᱟᱨ ᱨᱮᱜᱮ ᱪᱮᱛᱟᱱ ᱟᱨ ᱞᱟᱛᱟᱨ ᱨᱮᱱᱟᱜ ᱛᱟᱹᱠᱱᱤᱠ ᱢᱤᱞᱟᱹᱣ ᱠᱟᱛᱮᱫ ᱡᱟᱦᱟᱸ ᱡᱟᱦᱟᱡᱽ ᱪᱟᱞᱟᱜ ᱠᱟᱱᱟ ᱫᱚᱨᱭᱟᱨᱮ ᱚᱱᱟᱦᱚᱸ ᱛᱟᱹᱠᱱᱤᱠᱤ ᱟᱫᱷᱟᱨᱛᱮᱜᱮ ᱱᱤᱛᱚᱜᱼᱟᱜ ᱛᱟᱹᱠᱱᱤᱠ ᱟᱫᱷᱟᱨᱛᱮ ᱟᱹᱰᱤᱜᱮ ᱯᱨᱚᱭᱟᱥ ᱟᱠᱟᱱᱟ ᱛᱟᱹᱠᱱᱤᱠ ᱩᱭᱦᱟᱹᱨ ᱛᱮᱜᱮ ᱱᱤᱛᱚᱜ ᱯᱩᱭᱥᱟᱹᱼᱴᱟᱠᱟ ᱞᱮᱱᱫᱮᱱ ᱦᱤᱥᱟᱹᱵᱽ ᱵᱟᱵᱚᱱ ᱧᱮᱞ ᱧᱟᱢᱟ ᱞᱮᱠᱤᱱ ᱦᱟᱣᱟᱨᱮᱜᱮ ᱱᱤᱛᱚᱜ ᱯᱩᱭᱥᱟᱹ ᱞᱮᱱᱫᱮᱱ ᱦᱩᱭᱩᱜᱠᱟᱱ ᱜᱮᱭᱟ ᱟᱨᱵᱚ ᱢᱟᱱᱟᱜᱠᱟᱱ ᱜᱮᱭᱟ ᱟᱵᱚ ᱱᱤᱡᱮᱨ ᱢᱚᱱᱮ ᱨᱮᱭᱟᱜ ᱦᱩᱞᱟᱹᱥ ᱨᱮᱭᱟᱜ ᱟᱫᱷᱩᱱᱤᱠ ᱡᱩᱜᱽᱨᱮ ᱟᱹᱰᱤᱜᱮ ᱥᱟᱯᱳᱨᱴ ᱞᱮᱠᱟ ᱧᱟᱢᱚᱜᱠᱟᱱ ᱜᱮᱭᱟ ᱚᱱᱟ ᱦᱤᱥᱟᱹᱵᱽᱛᱮ ᱛᱟᱹᱠᱱᱤᱠ ᱫᱚ ᱱᱤᱛᱚᱜᱟᱜ ᱦᱤᱤᱥᱟᱹᱵᱽ ᱛᱮ ᱟᱹᱰᱤᱜᱮ ᱢᱟᱨᱟᱝ ᱥᱮᱫ ᱪᱟᱞᱟᱣ ᱟᱠᱟᱱᱟ ᱟᱨ ᱢᱚᱱᱮᱨᱮᱦᱚᱸ ᱦᱩᱞᱟᱹᱥ ᱨᱮᱭᱟᱜ ᱩᱯᱟᱹᱭ ᱦᱚᱸ ᱦᱤᱡᱩᱜᱠᱟᱱ ᱜᱮᱭᱟ